ᱤᱧ ᱢᱟ ᱵᱩᱰᱷᱤ ᱦᱚᱲ ᱱᱤᱛᱳᱜ ᱠᱟᱹᱢᱤᱧ ᱧᱟᱢ ᱟᱠᱟᱫᱼᱟ ᱵᱩᱰᱦᱤ ᱧᱚᱜᱚᱜ ᱠᱟᱹᱱᱟᱹᱧ ᱟᱫᱚ ᱚᱱᱠᱟ ᱮᱢᱱᱤ ᱡᱟᱦᱟᱸ ᱞᱮᱠᱟᱱ ᱡᱚᱜ ᱵᱟᱲᱟ ᱠᱟᱹᱢᱤ ᱠᱚᱠᱚ ᱧᱟᱢ ᱠᱟᱜ ᱟᱹᱧ ᱟᱫᱚ ᱚᱸᱰᱮ ᱤᱧ ᱱᱤᱛᱳᱜ ᱠᱚ ᱪᱤᱠᱟᱹᱧ ᱠᱟᱱᱟ ᱢᱤᱛᱟᱹᱧ ᱠᱟᱱᱟ ᱠᱚ ᱟᱫᱷᱟᱨ ᱠᱟᱨᱰ ᱟᱹᱜᱩᱭ ᱢᱮ ᱟᱫᱷᱟᱨ ᱠᱟᱨᱰ ᱢᱟᱛᱚᱧ ᱵᱟᱹᱱᱩᱜ ᱟᱱᱟᱝ ᱟᱫᱚ ᱤᱱᱟᱹᱠᱷᱟᱱ ᱪᱮᱫ ᱛᱮ ᱤᱧ ᱫᱩᱧ ᱠᱟᱹᱢᱤᱭᱟ ᱤᱱᱟᱹ ᱠᱷᱟᱱ ᱤᱧ ᱚᱠᱟᱨᱤᱧ ᱥᱮᱱ ᱞᱮᱱᱠᱷᱟᱱ ᱟᱫᱷᱟᱨ ᱠᱟᱨᱰ ᱧᱟᱢ ᱟᱹᱜᱩ ᱠᱟᱹᱛᱤᱧ ᱤᱭᱟᱹ ᱟᱫᱚ ᱤᱱᱟᱹᱠᱷᱟᱱ ᱱᱤᱛᱳᱜ ᱵᱟᱹᱧ ᱵᱮᱱᱟᱣ ᱚᱪᱚ ᱞᱮᱠᱷᱟᱱ ᱟᱫᱷᱟᱨ ᱠᱟᱨᱰ ᱪᱤᱠᱟᱹ ᱛᱮ ᱦᱟᱸᱜ ᱤᱧ ᱠᱟᱹᱢᱤᱭᱟ ᱛᱟᱦᱚᱞᱮ ᱩᱱᱤᱧ ᱢᱮᱛᱟᱭᱟ ᱦᱟᱯᱮ ᱤᱧ ᱫᱚ ᱦᱟᱯᱮ ᱵᱟᱹᱵᱩ ᱟᱫᱷᱟᱨ ᱠᱟᱨᱰ ᱵᱟᱹᱱᱩᱜ ᱛᱤᱧᱟᱹ ᱵᱮᱱᱟᱣ ᱚᱪᱚ ᱞᱟᱹᱜᱤᱫ ᱤᱧ ᱠᱳᱨᱴ ᱠᱷᱚᱱ ᱥᱮ ᱚᱠᱟᱨᱮ ᱵᱮᱱᱟᱜ ᱠᱟᱱᱟ ᱟᱫᱚ ᱛᱟᱭᱚᱢ ᱛᱮ ᱟᱹᱜᱩ ᱞᱮᱠᱷᱟᱱᱤᱧ ᱟᱢ ᱴᱷᱮᱱ ᱱᱚᱣᱟ ᱟᱫᱷᱟᱨ ᱠᱟᱨᱰ ᱤᱧ ᱫᱮᱠᱷᱟᱣ ᱛᱮ ᱟᱨ ᱤᱧ ᱠᱟᱹᱢᱤ ᱦᱟᱛᱟᱣ ᱤᱧ ᱢᱮ ᱟᱫᱚ ᱤᱱᱟᱹ ᱠᱚᱨᱮᱱᱟᱜ ᱫᱚ ᱟᱫᱚ ᱪᱮᱫ ᱞᱤᱧ ᱢᱮᱱᱟ ᱟᱨ ᱡᱩᱫᱤ ᱵᱟᱢ ᱦᱟᱛᱟᱣ ᱟᱹᱧ ᱠᱷᱟᱡ ᱟᱫᱚᱧ ᱪᱤᱠᱟᱹᱭᱟ ᱵᱩᱰᱷᱤ ᱦᱚᱲ